ᱯᱟᱭᱨᱟ ᱫᱚ ᱱᱟᱦᱟᱜ ᱟᱹᱞᱤᱧ ᱫᱚ ᱢᱟᱱᱮ ᱟᱹᱰᱤ ᱠᱟᱹᱴᱤᱡ ᱜᱤᱫᱽᱨᱟᱹ ᱠᱷᱚᱱ ᱜᱮᱞᱤᱧ ᱥᱮᱬᱟ ᱟᱠᱟᱫ ᱛᱟᱦᱮᱱ ᱡᱚᱠᱷᱚᱱ ᱟᱹᱞᱤᱧ ᱜᱤᱫᱽᱨᱟᱹ ᱞᱤᱧ ᱛᱟᱦᱮᱸ ᱠᱟᱱᱟ ᱛᱚᱠᱷᱚᱱ ᱢᱟᱱᱮ ᱜᱟᱹᱰᱭᱟᱹ ᱩᱢᱩᱜ ᱞᱟᱹᱭ ᱪᱟᱞᱟᱜ ᱛᱟᱦᱮᱱ ᱵᱟ ᱯᱩᱠᱷᱨᱤ ᱩᱢ ᱚᱸᱰᱮ ᱜᱮ ᱟᱹᱞᱤᱧ ᱫᱚ ᱜᱤᱫᱽᱨᱟᱹ ᱠᱚ ᱧᱮᱞ ᱵᱟᱲᱟ ᱠᱟᱛᱮ ᱩᱱᱠᱩ ᱥᱟᱞᱟᱜ ᱯᱟᱭᱨᱟ ᱞᱤᱧ ᱚᱱᱮ ᱯᱟᱭᱨᱟ ᱯᱟᱭᱨᱟ ᱞᱮ ᱮᱱᱮᱡ ᱠᱟᱱ ᱛᱟᱦᱮᱱ ᱢᱟᱱᱮ ᱚᱠᱚᱭ ᱰᱷᱮᱹᱨ ᱥᱟᱺᱜᱤᱧᱮ ᱱᱚᱠᱟ ᱫᱟᱜ ᱪᱮᱛᱟᱱ ᱛᱮ ᱯᱟᱭᱨᱟ ᱫᱟᱲᱮᱭᱟᱜ ᱟᱭ ᱟᱨ ᱵᱟᱝ ᱩᱱᱩᱢ ᱩᱱᱩᱢ ᱛᱮᱦᱚᱸ ᱚᱠᱚᱭ ᱢᱟᱱᱮ ᱫᱟᱜ ᱵᱷᱤᱛᱟᱹᱨ ᱵᱷᱤᱛᱟᱹᱨ ᱛᱮ ᱩᱱᱩᱢ ᱩᱱᱩᱢ ᱛᱮ ᱥᱮᱱ ᱫᱟᱲᱮᱭᱟᱜᱼᱟᱭ ᱥᱟᱺᱜᱤᱧ ᱚᱱᱮ ᱚᱱᱠᱟ ᱫᱚᱞᱮ ᱮᱱᱮᱡ ᱡᱚᱝ ᱠᱟᱱ ᱛᱟᱦᱮᱱ ᱟᱫᱚ ᱤᱱᱟᱹ ᱥᱳᱢᱳᱭ ᱢᱟ ᱡᱚᱛᱚ ᱜᱤᱫᱽᱨᱟᱹ ᱧᱮᱞ ᱛᱮᱢ ᱨᱟᱹᱥᱠᱟᱹᱜ ᱜᱮᱭᱟ ᱢᱟᱢ ᱦᱚᱸ ᱡᱮ ᱢᱮᱱᱟᱢ ᱟᱯᱮ ᱥᱮ ᱩᱱᱠᱩ ᱞᱮᱠᱟᱜᱮ ᱤᱧ ᱦᱚᱧ ᱯᱟᱭᱨᱟ ᱵᱤᱲᱟᱹᱜᱼᱟ ᱟᱫᱚ ᱚᱱᱟ ᱦᱮᱯᱨᱟ ᱦᱮᱯᱨᱤᱨᱮ ᱮᱱᱮᱡ ᱠᱟᱱ ᱛᱟᱦᱮᱱ ᱢᱟᱲᱟᱝ ᱜᱤᱫᱽᱨᱟᱹ ᱡᱚᱠᱷᱚᱱ ᱤᱧ ᱫᱚ ᱟᱫᱚ ᱱᱮᱛᱟᱨ ᱫᱚ ᱱᱮᱛᱟᱨ ᱦᱚᱸᱞᱤᱧ ᱯᱟᱭᱨᱟ ᱵᱟᱲᱟᱜ ᱜᱮᱭᱟ ᱥᱩᱨ ᱨᱮ ᱰᱮᱢ ᱢᱮᱱᱟᱜᱼᱟ ᱟᱞᱮ ᱥᱩᱨ ᱨᱮ ᱱᱚᱣᱟ ᱵᱟᱸᱠᱩᱲ ᱰᱮᱢ ᱚᱸᱰᱮ ᱦᱚᱸᱞᱮ ᱪᱟᱞᱟᱜ ᱜᱮᱭᱟ ᱢᱟᱱᱮ ᱦᱟᱹᱠᱩ ᱥᱟᱵ ᱠᱚ ᱡᱚᱠᱷᱮᱡ ᱚᱸᱰᱮ ᱦᱚᱸ ᱯᱟᱭᱨᱟ ᱯᱟᱭᱨᱟ ᱛᱮ ᱢᱤᱱᱤᱢᱟᱢ ᱤᱱᱟᱹ ᱯᱚᱪᱟᱥ ᱢᱤᱴᱚᱨ ᱜᱟᱱ ᱫᱷᱟᱹᱵᱤᱡ ᱫᱚ ᱱᱤᱠᱟᱹ ᱦᱟᱸᱜ ᱪᱮᱛᱟᱱ ᱫᱟᱜ ᱪᱮᱛᱟᱱ ᱪᱮᱛᱟᱱ ᱛᱮᱜᱮ ᱦᱟᱸᱜ ᱚᱱᱠᱟ ᱯᱟᱭᱨᱟ ᱯᱟᱭᱨᱟᱛᱮᱧ ᱱᱮᱛᱟᱨ ᱦᱚᱧ ᱪᱟᱞᱟᱣ ᱫᱟᱲᱮᱭᱟᱜ ᱜᱮᱭᱟ

ᱩᱱᱠᱩ ᱡᱟᱦᱟᱸ ᱦᱮᱯᱨᱟᱣ ᱠᱚ ᱦᱩᱭᱩᱜᱼᱟ ᱦᱮᱯᱨᱟᱣ ᱠᱚᱨᱮ ᱫᱚ ᱩᱱᱠᱩ ᱫᱚ ᱢᱟᱱᱮ ᱟᱹᱰᱤ ᱠᱚᱢᱯᱤᱴᱤᱥᱚᱱ ᱞᱮᱠᱟ ᱠᱚ ᱦᱩᱭᱩᱜᱼᱟ ᱥᱮ ᱠᱚᱢᱯᱤᱴᱤᱥᱚᱱ ᱢᱟᱱᱮ ᱡᱟᱦᱟᱸᱭ ᱥᱟᱺᱜᱤᱧ ᱩᱱᱩᱢ ᱩᱱᱩᱢ ᱛᱮᱭ ᱪᱟᱞᱟᱣ ᱫᱟᱲᱮᱭᱟᱜᱼᱟᱭ ᱚᱱᱟ ᱠᱚᱦᱚᱸ ᱞᱤᱧ ᱧᱮᱞ ᱟᱠᱟᱫ ᱜᱮᱭᱟ ᱟᱫᱚ ᱚᱱᱟ ᱠᱚᱨᱮ ᱫᱚ ᱟᱹᱞᱤᱧ ᱫᱚ ᱵᱷᱟᱜᱽ ᱫᱚ ᱵᱟᱞᱤᱧ ᱤᱫᱤᱭ ᱠᱟᱜᱼᱟ ᱟᱹᱞᱤᱧ ᱫᱚ ᱱᱤᱝᱠᱟᱹ ᱟᱛᱳ ᱫᱤᱥᱚᱢ ᱠᱚᱨᱮ ᱜᱮ ᱢᱟᱱᱮ ᱱᱤᱠᱟᱹᱞᱤᱧ ᱯᱟᱭᱨᱟ ᱵᱟᱲᱟᱜᱼᱟ ᱟᱨ ᱚᱱᱠᱟ ᱡᱟᱦᱟᱸ ᱠᱚᱢᱯᱤᱴᱤᱥᱮᱱ ᱠᱚᱨᱮ ᱫᱚ ᱦᱟᱸᱜ ᱟᱹᱣᱨᱤᱞᱤᱧ ᱵᱟᱹᱞᱤᱧ ᱵᱷᱟᱜᱽ ᱵᱟᱹᱞᱤᱧ ᱤᱫᱤᱭ ᱠᱟᱜᱼᱟ